ᱛᱮᱨᱳ ᱮᱜᱟᱨᱳ ᱫᱩ ᱦᱟᱡᱟᱨ ᱮᱠ ᱩᱱᱤᱥ ᱮᱜᱟᱨᱳ ᱫᱩ ᱦᱟᱡᱟᱨ ᱫᱩᱭ ᱥᱟᱛᱟᱥ ᱫᱩᱭ ᱫᱩ ᱦᱟᱡᱟᱨ ᱛᱤᱱ ᱯᱟᱸᱪ ᱮᱜᱟᱨᱳ ᱫᱩ ᱦᱟᱡᱟᱨ ᱪᱷᱚᱭ ᱟᱴ ᱮᱜᱟᱨᱳ ᱫᱩ ᱦᱟᱡᱟᱨ ᱟᱴ